ᱯᱮᱜᱮᱞ ᱡᱩᱱ ᱦᱩᱞ ᱢᱟᱦᱟ ᱟᱨᱮ ᱟᱜᱚᱥᱴ ᱡᱮᱜᱮᱛ ᱟᱹᱫᱤᱢ ᱢᱟᱦᱟ ᱜᱮᱞ ᱢᱚᱬᱮ ᱟᱜᱚᱥᱴ ᱵᱷᱟᱨᱚᱛ ᱫᱤᱥᱚᱢ ᱯᱷᱩᱨᱜᱟᱹᱞ ᱢᱟᱦᱟ ᱤᱨᱟᱹᱞ ᱥᱮᱯᱴᱮᱢᱵᱚᱨ ᱡᱮᱜᱮᱛ ᱥᱮᱪᱮᱫ ᱢᱟᱦᱟ ᱵᱟᱨ ᱚᱠᱴᱳᱵᱚᱨ ᱨᱟᱢᱫᱟᱥ ᱴᱩᱰᱩ ᱨᱮᱥᱠᱟ ᱡᱟᱱᱟᱢ ᱢᱟᱦᱟ